ᱤᱧᱟ ᱜ ᱴᱚᱴᱷᱟᱨᱮ ᱥᱮ ᱥᱩᱨ ᱥᱩᱯᱩᱨ ᱠᱤᱪᱷᱩ ᱡᱟᱭᱜᱟ ᱠᱚᱫᱚ ᱦᱩᱭᱩᱜ ᱠᱟᱱᱟ ᱢᱩᱠᱩᱴᱢᱚᱱᱤᱯᱩᱨ ᱫᱤᱜᱷᱟ ᱱᱚᱣᱟ ᱧᱮᱞ ᱟᱠᱟᱫᱟᱹᱧ ᱱᱚᱣᱟ ᱨᱮ ᱢᱤᱫ ᱥᱟᱜᱷᱟᱨᱤᱭᱟᱹ ᱟᱜ ᱠᱷᱚᱨᱚᱡᱽ ᱠᱷᱚᱨᱪᱟ ᱯᱟᱲᱟᱜᱼᱟ ᱫᱚᱥ ᱦᱟᱡᱟᱨ ᱴᱟᱠᱟ ᱫᱷᱟᱹᱵᱤᱡ